ᱦᱮᱞᱳ ᱫᱚᱠᱟᱱ ᱜᱚᱝᱠᱮ ᱡᱚᱦᱟᱨ ᱜᱮ ᱟᱪᱪᱷᱟ ᱞᱩᱜᱽᱲᱤᱡ ᱡᱷᱟᱹᱞᱟᱜ ᱞᱩᱜᱽᱲᱤᱡ ᱠᱚ ᱢᱮᱱᱟᱜᱼᱟ ᱪᱮ ᱵᱟᱝᱼᱟ ᱡᱷᱟᱹᱞᱟᱜ ᱞᱩᱜᱽᱲᱤᱡ ᱟᱨ ᱚᱱᱟ ᱥᱩᱴ ᱠᱚᱦᱚᱸ ᱢᱮᱱᱟᱜ ᱜᱮᱭᱟ ᱚ ᱦᱚᱸ ᱟᱪᱪᱷᱟ ᱚᱱᱟ ᱠᱟᱪᱟ ᱠᱚᱫᱚ ᱪᱮᱫ ᱞᱮᱠᱟ ᱫᱟᱢ ᱪᱮᱫ ᱞᱮᱠᱟᱱᱟᱜ ᱵᱮᱱ ᱫᱟᱢ ᱟᱠᱟᱜᱼᱟ ᱦᱳᱭᱛᱚ ᱚᱱᱟ ᱡᱟᱦᱟᱸ ᱡᱟᱦᱟᱸ ᱚᱱᱟ ᱵᱟ ᱟᱪᱪᱷᱟ ᱟᱪᱪᱷᱟ ᱟᱪᱪᱷᱟ ᱡᱟᱦᱟᱸ ᱚᱱᱟ ᱦᱟᱹᱠᱩ ᱪᱷᱟᱯ ᱠᱟᱪᱟ ᱵᱟᱝ ᱪᱮ ᱚᱱᱟ ᱡᱷᱟᱲᱠᱷᱚᱸᱰ ᱫᱚ ᱤᱭᱟᱹ ᱡᱷᱟᱲᱠᱷᱚᱸᱰ ᱠᱟᱪᱟ ᱠᱚ ᱢᱮᱱ ᱫᱚ ᱚᱱᱟ ᱦᱚᱸ ᱢᱮᱱᱟᱜ ᱟᱠᱟᱫ ᱜᱮᱭᱟ

ᱤᱧ ᱢᱮᱱᱫᱟ ᱡᱷᱟᱲᱠᱷᱚᱸᱰ ᱥᱟᱹᱲᱤ ᱠᱚ ᱢᱮᱱᱟᱜ ᱟᱠᱟᱫ ᱜᱮᱭᱟ ᱛᱚ ᱟᱪᱪᱷᱟ ᱟᱪᱪᱷᱟ ᱚᱱᱟ ᱡᱷᱟᱲᱠᱷᱚᱱ ᱚᱱᱟ ᱠᱟᱪᱟ ᱠᱚᱫᱚ ᱪᱮᱫ ᱞᱮᱠᱟ ᱫᱟᱢ ᱚᱱᱟ ᱚᱱᱟ ᱠᱟᱪᱟ ᱟᱹᱞᱤᱧ ᱫᱚ ᱚᱱᱟ ᱰᱷᱮᱨ ᱫᱟᱢ ᱫᱷᱟᱨᱟ ᱜᱮ ᱯᱩᱱᱥᱟᱭ ᱠᱷᱚᱱ ᱪᱮᱛᱟᱱ ᱚ ᱦᱚᱸ ᱟᱨ ᱚᱱᱟ ᱤᱭᱟᱹ ᱫᱚ ᱥᱟᱹᱲᱤ ᱥᱟᱹᱲᱤ ᱫᱚ ᱛᱤᱱᱟᱹᱜ ᱫᱟᱢ ᱡᱷᱟᱲᱠᱷᱚᱸᱰᱟᱜ ᱡᱷᱟᱹᱞᱟᱜ ᱦᱟᱸᱜ ᱥᱟᱹᱲᱤ ᱢᱟ ᱵᱟᱝ ᱡᱷᱟᱲᱠᱷᱚᱸᱰᱟᱜ ᱡᱷᱟᱹᱞ ᱦᱳᱭ ᱚ ᱟᱨ ᱡᱟᱦᱟᱸ ᱠᱚ ᱢᱮᱱᱟ ᱚᱱᱟ ᱤᱭᱟᱹ ᱥᱟᱥᱟᱝ ᱠᱟᱪᱟ ᱠᱚ ᱚᱱᱟ ᱠᱚ ᱚᱱᱟ ᱠᱚ ᱢᱮᱱᱟᱜ ᱟᱪᱮ ᱵᱟᱝ ᱚ ᱚᱱᱟ ᱠᱚ ᱫᱟᱢ ᱫᱚ ᱱᱟᱦᱟᱜ ᱪᱮᱫ ᱞᱮᱠᱟ ᱚ ᱵᱟᱹᱲᱛᱤ ᱫᱷᱟᱨᱟ ᱚ ᱚ ᱟᱹᱞᱤᱧ ᱰᱷᱮᱨ ᱫᱷᱟᱨᱟ ᱞᱤᱧ ᱟᱹᱜᱩᱭᱟ ᱠᱟᱪᱟ ᱠᱚ ᱮᱱᱠᱷᱟᱱ ᱫᱟᱢ ᱠᱚ ᱠᱚᱢ ᱫᱷᱟᱨᱟ ᱧᱚᱜᱚᱜ ᱟᱵᱮᱱᱪᱮ ᱵᱟᱝ ᱚ ᱥᱮᱱᱚᱜ ᱟᱹᱞᱤᱧ ᱟᱹᱞᱤᱧ ᱫᱚ ᱡᱷᱟᱹᱞᱟᱜ ᱞᱤᱧ ᱤᱫᱤᱭᱟ ᱡᱟᱦᱟᱸ ᱡᱷᱟᱲᱠᱷᱚᱸᱰ ᱡᱷᱟᱹᱞᱟᱜ ᱟᱨ ᱱᱟᱦᱟᱜ ᱚᱱᱟ ᱡᱷᱟᱲᱠᱷᱚᱸᱰ ᱦᱚᱸ ᱠᱟᱪᱟ ᱵᱟᱠᱚ ᱢᱮᱱᱟ ᱯᱷᱩᱴᱟᱹ ᱠᱟᱪᱟ ᱚᱱᱟᱞᱤᱧ ᱤᱫᱤᱭᱟ ᱟᱨ ᱚᱱᱟ ᱡᱟᱦᱟᱸ ᱚᱱᱟ ᱱᱮᱜᱼᱮ ᱱᱮᱛᱟᱨ ᱠᱚᱲᱟ ᱵᱟᱠᱚ ᱦᱚᱨᱚᱜᱮᱫ ᱛᱮ ᱠᱟᱪᱟ ᱚᱱᱟ ᱧᱩᱛᱩᱢ ᱦᱚᱸ ᱵᱟᱞᱤᱧ ᱵᱟᱲᱟᱭᱟ ᱚᱱᱟ ᱱᱚᱜᱼᱚᱭ ᱫᱚ ᱤᱭᱟᱹ ᱱᱚᱣᱟ ᱮᱱᱮᱡ ᱠᱚᱨᱮᱫ ᱦᱳᱭ ᱦᱳᱭ ᱥᱟᱥᱟᱝᱟᱜ ᱚᱱᱟ ᱥᱟᱥᱟᱝ ᱥᱟᱥᱟᱝ ᱫᱟᱜᱟᱜ ᱚ ᱚᱱᱟ ᱠᱚ ᱢᱮᱱᱟᱜ ᱜᱮᱭᱟ ᱛᱚ ᱚ ᱯᱟᱹᱧᱪᱤ ᱥᱟᱹᱲᱤ ᱠᱚᱦᱚᱸ ᱢᱮᱱᱟᱜ ᱟᱠᱟᱫᱟ ᱟᱪᱪᱷᱟ ᱚᱱᱟ ᱯᱟᱹᱧᱪᱤ ᱥᱟᱹᱲᱤ ᱨᱮᱭᱟᱜ ᱫᱟᱢ ᱫᱚ ᱱᱟᱦᱟᱜ ᱪᱮᱫ ᱞᱮᱠᱟ ᱦᱳᱭ ᱦᱳᱭ ᱚ ᱰᱷᱮᱨ ᱧᱚᱜ ᱜᱮᱭᱟ ᱫᱚᱢᱮ ᱚ ᱢᱟᱱᱮ ᱟᱴᱥᱚ ᱱᱚᱥᱚ ᱚ ᱚ ᱟᱴᱥᱚ ᱜᱟᱱ ᱫᱚ ᱵᱟᱡᱟᱣ ᱜᱚᱫᱚᱜᱼᱟ ᱚᱱᱟ ᱠᱟᱪᱟ ᱟᱹᱞᱤᱧ ᱯᱮᱭᱟ ᱜᱟᱱ ᱚᱱᱟ ᱯᱟᱹᱧᱪᱤ ᱵᱟᱠᱷᱟᱱ ᱚᱱᱟ ᱡᱷᱟᱹᱞᱟᱜ ᱠᱚᱞᱤᱧ ᱟᱹᱜᱩᱭᱟ ᱮᱱᱠᱷᱟᱱ ᱯᱟᱹᱧᱪᱤ ᱥᱟᱹᱲᱤᱞᱤᱧ ᱟᱹᱜᱩᱭᱟ ᱯᱮᱭᱟ ᱜᱟᱱ ᱠᱷᱟᱱ ᱫᱚᱨᱫᱟᱢ ᱠᱚᱢ ᱫᱚᱦᱚᱭᱟ ᱪᱮ ᱵᱟᱝ ᱚ ᱦᱚᱸ ᱚ ᱚᱱᱠᱟ ᱦᱤᱥᱟᱹᱵᱽ ᱫᱚ ᱟᱹᱞᱤᱧ ᱯᱟᱹᱧᱪᱤ ᱥᱟᱹᱲᱤ ᱯᱮᱭᱟᱞᱤᱧ ᱟᱹᱜᱩᱭᱟ ᱟᱨ ᱯᱷᱩᱴᱟᱹ ᱠᱟᱪᱟ ᱡᱟᱦᱟᱱᱟᱜ ᱟᱵᱚ ᱡᱟᱦᱟᱱ ᱛᱟᱱᱟᱜ ᱠᱚ ᱪᱟᱵᱟᱜ ᱠᱟᱱᱟ ᱚᱱᱟ ᱦᱳᱭ ᱦᱳᱭ ᱚᱱᱟ ᱚᱱᱟ ᱱᱟᱦᱟᱜ ᱢᱚᱬᱮ ᱜᱚᱴᱟᱝ ᱜᱟᱱ ᱟᱨ ᱡᱷᱟᱨᱠᱷᱚᱸᱰ ᱥᱮ ᱡᱷᱟᱹᱞᱟᱜ ᱱᱟᱦᱟᱜ ᱚᱱᱟ ᱜᱮᱞ ᱜᱚᱴᱟᱝ ᱜᱟᱱ ᱟᱨ ᱚᱱᱟ ᱡᱟᱦᱟᱱᱟᱜ ᱠᱚᱢ ᱫᱟᱢ ᱨᱮᱱᱟᱜ ᱠᱟᱪᱟ ᱚᱱᱟ ᱢᱚᱬᱮ ᱜᱚᱴᱟᱝ ᱜᱟᱱᱞᱤᱧ ᱤᱫᱤᱭᱟ ᱚᱱᱠᱟ ᱛᱮ ᱛᱤᱱᱟᱹᱜ ᱜᱟᱱ ᱵᱟᱡᱟᱣ ᱜᱚᱫᱚᱜᱼᱟ ᱟᱫᱚ ᱞᱟᱹᱭ ᱧᱚᱜ ᱟᱹᱞᱤᱧ ᱵᱮᱱ ᱦᱳᱭ ᱢᱟᱥᱮ ᱦᱤᱥᱟᱹᱵᱽᱢᱮ ᱟᱢ ᱚ ᱟᱪᱪᱷᱟ ᱵᱟᱠᱷᱟᱱ ᱦᱳᱭ ᱦᱳᱭ ᱚ ᱟᱪᱪᱷᱟ ᱚᱱᱟ ᱠᱚᱢᱟ ᱡᱚᱛᱚᱜᱮᱞᱤᱧ ᱫᱟᱢᱟ ᱴᱷᱤᱠ ᱫᱷᱟᱨᱟ ᱵᱩᱡᱽ ᱟᱠᱟᱜᱼᱟ ᱱᱚᱣᱟ ᱡᱟᱦᱟᱸ ᱠᱟᱪᱟ ᱱᱟᱦᱟᱜ ᱰᱮᱹᱲᱥᱚ ᱠᱟᱛᱮᱫ ᱵᱮᱱ ᱢᱮᱱᱮᱫᱼᱟ ᱚᱱᱟ ᱵᱟᱠᱷᱟᱱ ᱥᱚᱭ ᱴᱟᱠᱟ ᱠᱟᱛᱮᱫ ᱞᱤᱧ ᱮᱢᱟ ᱵᱮᱱᱟ ᱪᱮᱫ ᱵᱮᱱ ᱢᱮᱱᱮᱫᱼᱟ ᱟᱪᱪᱷᱟ ᱟᱪᱪᱷᱟ ᱡᱟᱦᱟᱸ ᱱᱚᱣᱟ ᱥᱩᱴ ᱠᱚ ᱥᱩᱴ ᱠᱚ ᱱᱟᱦᱟᱜ ᱥᱩᱴ ᱞᱩᱜᱽᱲᱤᱡ ᱱᱟᱦᱟᱜ ᱚᱱᱟ ᱱᱟᱦᱟᱜ ᱥᱟᱱᱛᱟᱲ ᱛᱮᱢᱟ ᱦᱳᱭ ᱚᱱᱟ ᱠᱚ ᱛᱚᱵᱮ ᱚᱱᱟ ᱚᱱᱠᱟ ᱫᱚ ᱦᱩᱱᱟᱹᱝ ᱢᱚᱬᱮ ᱜᱚᱴᱟᱝ ᱜᱟᱱᱤᱧ ᱤᱫᱤᱭᱟ ᱟᱹᱞᱤᱧ ᱢᱮᱱᱮᱫᱼᱟ ᱚᱱᱟ ᱥᱩᱴ ᱤᱭᱟᱹ ᱚᱱᱟ ᱚᱱᱠᱟ ᱫᱚ ᱥᱚᱭ ᱯᱚᱪᱟᱥ ᱴᱟᱠᱟ ᱜᱟᱱ ᱯᱟᱲᱟᱣ ᱜᱚᱫᱚᱜ ᱢᱟ ᱚ ᱯᱮ ᱥᱟᱭ ᱚ ᱦᱚᱸ ᱟᱪᱪᱷᱟ ᱥᱚᱭ ᱯᱚᱪᱟᱥ ᱛᱮᱢᱟ ᱤᱱᱟᱹ ᱵᱟᱨ ᱥᱟᱭ ᱤᱫᱤᱵᱮᱱ ᱵᱟᱠᱷᱟᱱ ᱟᱪᱪᱷᱟ ᱟᱨ ᱚᱱᱮ ᱤᱭᱟᱹ ᱠᱚ ᱡᱟᱦᱟᱸ ᱥᱟᱭᱟ ᱠᱚ ᱡᱮᱠᱮᱴ ᱠᱚ ᱚ ᱚᱱᱟ ᱩᱱ ᱯᱮᱭᱟ ᱜᱟᱱ ᱚᱱᱠᱟ ᱢᱟ ᱦᱩᱱᱟᱹᱝ ᱯᱮᱭᱟᱞᱤᱧ ᱤᱫᱤᱭᱟ ᱟᱹᱞᱤᱧ ᱢᱮᱱᱮᱫᱼᱟ ᱞᱤᱧ ᱚᱱᱟ ᱢᱟ ᱩᱱᱟᱹᱜ ᱰᱷᱮᱨ ᱫᱚ ᱟᱞᱚᱵᱤᱱ ᱚᱱᱠᱟ ᱞᱤᱧᱟᱹ ᱟᱹᱞᱤᱧ ᱥᱚᱭ ᱴᱟᱠᱟ ᱠᱟᱛᱮᱫ ᱜᱮᱞᱤᱧ ᱩᱱᱟᱹᱜ ᱰᱷᱮᱨ ᱞᱤᱧ ᱤᱫᱤᱭᱮᱫᱼᱟ ᱞᱩᱜᱽᱲᱤᱡ ᱠᱚ ᱚᱱᱟ ᱠᱟᱪᱟ ᱠᱚ ᱡᱷᱟᱹᱞᱟᱜ ᱠᱚ ᱯᱟᱹᱧᱪᱤ ᱥᱟᱹᱲᱤ ᱠᱚ ᱥᱚᱭ ᱴᱟᱠᱟ ᱠᱟᱛᱮᱫ ᱟᱪᱪᱷᱟ ᱴᱷᱤᱠᱟ ᱛᱚᱵᱮ ᱟᱨ ᱤᱭᱟᱹ ᱠᱚ ᱫᱚᱛᱚ ᱠᱚ ᱚᱱᱟ ᱠᱚ ᱚ ᱚᱱᱟ ᱡᱟᱦᱟᱸ ᱫᱚᱛᱚ ᱯᱩᱸᱰ ᱟᱨ ᱚᱱᱟ ᱟᱨᱟᱜ ᱫᱷᱟᱨᱟᱣᱟᱜ ᱚᱱᱮ ᱚᱱᱟ ᱢᱮᱱᱟᱜ ᱟᱪᱮ ᱵᱟᱝ ᱦᱳᱭ ᱦᱳᱭ ᱦᱳᱭ ᱦᱳᱭ ᱚ ᱢᱮᱱᱟᱜ ᱜᱮᱭᱟ ᱚ ᱵᱟᱨᱥᱟᱭ ᱚᱱᱟ ᱤᱱᱟᱹ ᱮᱭᱟᱭ ᱜᱚᱴᱟᱝ ᱚ ᱚᱱᱠᱟ ᱛᱮᱜᱮ ᱜᱚᱴᱟ ᱜᱟᱱ ᱦᱩᱱᱟᱹᱝ ᱞᱤᱧ ᱤᱫᱤᱭᱟ ᱚᱱᱟ ᱫᱚᱛᱚ ᱤᱭᱟᱹ ᱚᱱᱟ ᱟᱪᱪᱷᱟ ᱚᱱᱟ ᱛᱤᱱᱟᱹᱜ ᱵᱟᱠᱷᱟᱱ ᱱᱟᱦᱟᱜ ᱵᱟᱨ ᱥᱟᱭ ᱠᱟᱛᱮᱫ ᱜᱮ ᱤᱫᱤᱵᱮᱱ ᱟᱪᱪᱷᱟ ᱟᱨ ᱟᱪᱪᱷᱟ ᱜᱚᱝᱠᱮ ᱟᱨ ᱚᱱᱠᱟ ᱪᱮᱫ ᱠᱚ ᱢᱮᱱᱟᱜᱼᱟ ᱟᱨ ᱪᱮᱫ ᱠᱚᱱᱟ ᱠᱚ ᱚ ᱦᱚᱸ ᱥᱮ ᱚᱱᱮ ᱞᱩᱝᱜᱤ ᱠᱚᱦᱚᱸ ᱢᱮᱱᱟᱜ ᱜᱮᱭᱟ ᱞᱩᱝᱜᱤ ᱞᱩᱝᱜᱤ ᱠᱚ ᱞᱩᱝᱜᱤ ᱠᱚ ᱜᱩᱡᱤ ᱠᱚ ᱟᱨ ᱡᱟᱦᱟᱸ ᱱᱟᱦᱟᱜ

ᱛᱚᱵᱮ ᱜᱚᱝᱠᱮ ᱚ ᱚᱱᱟ ᱤᱱᱠᱟᱹ ᱫᱷᱟᱨᱟ ᱜᱮ ᱵᱮᱥᱟ